ᱤᱧ ᱠᱟᱹᱴᱤᱡ ᱵᱮᱲᱟᱨᱮ ᱡᱚᱠᱷᱚᱱ ᱚᱱᱠᱟ ᱪᱳᱫᱫᱳ ᱵᱚᱪᱷᱚᱨ ᱵᱚᱭᱚᱥ ᱛᱟᱦᱮᱸ ᱞᱮᱱ ᱛᱤᱧᱟᱹ ᱛᱚᱠᱷᱚᱱ ᱤᱧ ᱯᱷᱩᱴᱵᱚᱞ ᱤᱧ ᱠᱷᱮᱞ ᱞᱮᱱᱟ ᱛᱚᱠᱷᱚᱱ ᱫᱚ ᱟᱹᱰᱤ ᱟᱭᱢᱟ ᱟᱭᱢᱟ ᱢᱟᱱᱮ ᱞᱟᱹᱴᱩ ᱞᱟᱹᱴᱩ ᱥᱤᱱᱤ ᱤᱭᱟᱹ ᱠᱷᱮᱞᱳᱰ ᱠᱚᱠᱚ ᱦᱮᱡ ᱞᱮᱱᱟ ᱮᱻ ᱠᱳᱞᱠᱟᱛᱟ ᱠᱚᱨᱮᱱ ᱠᱷᱚᱱ ᱩᱱᱠᱩ ᱠᱚ ᱦᱮᱡ ᱞᱮᱱᱟ ᱞᱟᱹᱴᱩ ᱞᱟᱹᱴᱩ ᱤᱭᱟᱹ ᱠᱷᱮᱞᱳᱰ ᱠᱚᱠᱚ ᱦᱮᱡ ᱞᱮᱱᱟ ᱡᱟᱦᱟᱸ ᱟᱵᱚ ᱴᱤᱵᱷᱤ ᱠᱚᱨᱮ ᱵᱚᱱ ᱧᱮᱞ ᱠᱚ ᱚᱱᱠᱟᱱ ᱠᱚ ᱠᱷᱮᱞ ᱠᱚ ᱦᱮᱡ ᱞᱮᱱᱟ ᱛᱚᱠᱷᱚᱱ ᱨᱮ ᱤᱧᱤᱧ ᱠᱷᱮᱞ ᱞᱮᱱᱟ ᱛᱳ ᱩᱱ ᱥᱚᱢᱚᱭ ᱡᱮ ᱮᱻ ᱤᱭᱟᱹ ᱨᱮᱞᱮ ᱠᱷᱮᱞᱳᱰ ᱮᱱᱟ ᱯᱷᱮᱰ ᱮᱱᱟᱞᱮ ᱥᱤᱢᱤ ᱨᱮᱞᱮ ᱯᱷᱮᱰ ᱮᱱᱟ ᱚᱱᱟ ᱨᱮᱦᱚᱸᱞᱮ ᱡᱤᱛᱟᱹᱣᱮᱱᱟ ᱟᱨ ᱯᱷᱟᱭᱱᱟᱞ ᱨᱮᱞᱮ ᱫᱮᱡ ᱮᱱᱟ ᱚᱱᱟ ᱨᱮᱦᱚᱸᱞᱮ ᱡᱤᱛᱟᱹᱣᱮᱱᱟ ᱛᱳ ᱚᱱᱟ ᱨᱮᱦᱚᱸ ᱡᱤᱛᱟᱹᱣ ᱠᱟᱛᱮᱫ ᱩᱱᱠᱩ ᱞᱟᱹᱴᱩ ᱞᱟᱹᱴᱩ ᱠᱷᱮᱞ ᱠᱚᱠᱚ ᱦᱮᱡ ᱞᱮᱱᱟ ᱠᱳᱞᱠᱟᱛᱟ ᱠᱷᱚᱱᱟᱜ ᱩᱱᱠᱩ ᱠᱚᱠᱚ ᱦᱟ ᱩᱱᱠᱩ ᱠᱚᱞᱮ ᱦᱟᱨᱟᱣ ᱠᱮᱫ ᱠᱚᱣᱟ ᱤᱧ ᱵᱟᱨᱭᱟ ᱜᱟᱱᱤᱧ ᱜᱳᱞ ᱞᱮᱫᱟ ᱟᱨ ᱜᱳᱞ ᱠᱟᱛᱮᱫ ᱟᱹᱰᱤ ᱠᱟᱡᱟᱠ ᱞᱮ ᱨᱟᱹᱥᱠᱟᱹᱭᱮᱱᱟ ᱟᱹᱰᱤ ᱨᱟᱹᱥᱠᱟᱹ ᱛᱳ ᱟᱹᱰᱤ ᱠᱟᱡᱟᱠ ᱞᱮ ᱨᱟᱹᱥᱠᱟᱹᱭᱮᱱ ᱠᱷᱟᱱ ᱛᱳ ᱱᱤᱛᱚᱝ ᱫᱚ ᱡᱮ ᱤᱧ ᱱᱤᱛᱚᱜ ᱫᱚ ᱢᱟᱱᱮ ᱢᱟᱱᱮᱧ ᱦᱩᱭᱥᱮᱞᱮᱧ ᱚᱨᱚᱝ ᱵᱟᱲᱟᱭᱟ ᱠᱷᱮᱞᱳᱰ ᱨᱤᱧ ᱯᱷᱮᱰᱚᱜᱚᱜᱼᱟ ᱟᱨ ᱢᱟᱱᱮ ᱱᱤᱛᱚᱝ ᱤᱧ ᱚᱱᱟ ᱠᱚᱧ ᱚᱨᱚᱝ ᱵᱟᱲᱟᱭᱟ ᱟᱨ ᱠᱟᱹᱴᱤᱡ ᱵᱮᱲᱟ ᱨᱮᱭᱟᱜ ᱠᱟᱛᱷᱟᱧ ᱩᱭᱦᱟᱹᱨᱟ ᱡᱮ ᱪᱮᱫ ᱞᱮᱠᱟᱞᱮ ᱠᱷᱮᱞᱳᱰ ᱞᱮᱱᱟ ᱟᱞᱮ ᱡᱮ ᱩᱱᱟᱹᱜ ᱞᱟᱹᱴᱩ ᱞᱟᱹᱴᱩ ᱠᱷᱮᱞᱳᱰ ᱠᱚᱞᱮ ᱦᱟᱨᱟᱣ ᱠᱮᱫ ᱠᱚᱣᱟ ᱟᱨ ᱟᱹᱰᱤ ᱨᱟᱹᱥᱠᱟᱹ ᱩᱱ ᱥᱚᱢᱚᱭ ᱤᱧ ᱵᱩᱡᱷᱟᱹᱣᱟ ᱟᱨ ᱟᱹᱰᱤ ᱢᱚᱡᱽᱜᱤᱧ ᱟᱹᱭᱠᱟᱹᱣ ᱞᱮᱫᱟ ᱚᱱᱟ ᱠᱷᱮᱞᱳᱰ ᱨᱮ ᱵᱚᱞ ᱠᱷᱮᱞᱳᱰ ᱨᱮ ᱚᱱᱟᱛᱮ ᱤᱧ ᱫᱚᱧ ᱩᱭᱦᱟᱹᱨᱟ